ᱦᱮᱸ ᱦᱮᱞᱳ ᱦᱮᱸ ᱦᱳᱭ ᱪᱮᱫ ᱠᱷᱚᱵᱚᱨ ᱟᱪᱪᱷᱟ ᱟᱪᱪᱷᱟ ᱪᱮᱫ ᱠᱷᱚᱵᱚᱨ ᱟᱪᱪᱷᱟ ᱪᱷᱟ ᱟᱪᱪᱷᱟ ᱟᱪᱪᱷᱟ ᱪᱷᱟ ᱧᱮᱞᱵᱤᱱ ᱥᱩᱵᱤᱫᱷᱟ ᱵᱚᱞᱛᱮ ᱢᱟᱱᱮ ᱡᱷᱚᱛᱚᱨᱚᱠᱚᱢ ᱞᱮᱠᱟ ᱛᱮᱜᱮ ᱦᱤᱡᱩᱜ ᱥᱮᱱᱚᱜ ᱨᱮᱱᱟᱜ ᱫᱚ ᱥᱩᱵᱤᱫᱷᱟ ᱢᱮᱱᱟᱜᱼᱟ ᱡᱮᱢᱚᱱ ᱥᱮᱨᱢᱟ ᱦᱚᱨᱛᱮ ᱡᱩᱫᱤ ᱦᱩᱭᱩᱜᱼᱟ ᱚᱱᱟ ᱛᱮᱦᱚᱸ ᱜᱟᱱᱚᱜᱼᱟ ᱟᱨ ᱨᱮᱹᱞ ᱦᱚᱨ ᱛᱮᱦᱚᱸ ᱜᱟᱱᱚᱜᱼᱟ ᱟᱨ ᱱᱚᱛᱮ ᱡᱟᱦᱟᱸ ᱠᱚ ᱞᱟᱹᱭᱮᱫ ᱫᱟᱜ ᱦᱚᱨ ᱛᱮᱦᱚᱸ ᱜᱟᱱᱚᱜᱼᱟ ᱫᱟᱜ ᱦᱚᱨᱛᱮ ᱡᱮᱢᱚᱱ ᱡᱟᱦᱟᱡᱽ ᱢᱮᱱᱟᱜᱼᱟ ᱞᱟᱹᱣᱠᱟᱹ ᱢᱮᱱᱟᱜᱼᱟ ᱛᱟᱨᱯᱚᱨᱮ ᱥᱮᱨᱢᱟ ᱦᱚᱨᱛᱮ ᱡᱮᱢᱚᱱ ᱮᱨᱚᱯᱞᱮᱱ ᱢᱮᱱᱟᱜᱼᱟ ᱟᱨ ᱱᱚᱛᱮ ᱡᱟᱦᱟᱸ ᱟᱨ ᱨᱮᱹᱞ ᱦᱚᱨᱛᱮ ᱪᱮᱫ ᱦᱚᱸ ᱵᱟᱹᱱᱩᱜᱼᱟ ᱚᱠᱟᱴᱟᱜ ᱟᱨᱚᱧ ᱠᱩᱥᱤᱭᱟᱜᱼᱟ ᱚᱱᱟᱴᱟᱜ ᱛᱮᱜᱮ ᱦᱮᱡ ᱫᱟᱲᱮᱭᱟᱜᱼᱟ ᱵᱤᱱ ᱦᱮᱸ ᱥᱮ ᱟᱨ ᱱᱚᱛᱮ ᱡᱩᱫᱤ ᱵᱮᱱ ᱞᱟᱹᱭᱟ ᱡᱮ ᱯᱚᱭᱥᱟ ᱠᱟᱹᱣᱰᱤ ᱤᱫᱤ ᱠᱟᱛᱮᱫ ᱠᱟᱹᱣᱰᱤ ᱤᱫᱤ ᱠᱟᱛᱮᱫ ᱡᱚᱛᱚᱠᱷᱚᱱ ᱢᱟᱱᱮ ᱠᱚᱢ ᱠᱷᱚᱨᱚᱪᱚᱜᱼᱟ ᱡᱟᱦᱟᱸ ᱨᱮᱹᱞ ᱦᱚᱨᱟ ᱛᱮ ᱦᱮᱸ ᱥᱮ ᱦᱮᱸ ᱦᱮᱸ ᱢᱟᱱᱮ ᱡᱷᱚᱛᱚ ᱡᱷᱚᱛᱚ ᱨᱚᱠᱚᱢᱟᱜ ᱦᱚᱨᱟ ᱛᱮᱜᱮ ᱢᱳᱴᱟᱢᱩᱴᱤ ᱥᱩᱵᱤᱫᱷᱟ ᱫᱚ ᱢᱮᱱᱟᱜ ᱠᱟᱫᱟ ᱠᱟᱹᱣᱰᱤ ᱜᱮ ᱵᱤᱵᱷᱤᱱᱱᱚ ᱨᱚᱠᱚᱢ ᱵᱤᱵᱷᱤᱱᱱᱚ ᱦᱚᱨᱟ ᱨᱮᱱᱟᱜ ᱵᱤᱵᱷᱤᱱᱱᱚ ᱨᱚᱠᱚᱢ ᱠᱟᱹᱣᱰᱤ ᱞᱟᱜᱟᱜᱼᱟ ᱦᱳᱭ ᱦᱳᱭ ᱦᱳᱭ ᱚᱱᱟ ᱥᱚᱵᱽ ᱠᱷᱚᱱ ᱠᱚᱢᱮ ᱦᱟᱛᱟᱣᱟ ᱟᱪᱪᱷᱟ ᱟᱪᱪᱷᱟ ᱴᱷᱤᱠ ᱜᱮᱭᱟ ᱚᱥᱩᱵᱤᱫᱷᱟ ᱵᱟᱹᱱᱩᱜᱼᱟ ᱦᱮᱸ ᱦᱮᱸ ᱡᱳᱜᱟᱡᱳᱜᱽ ᱠᱚᱥᱮᱫ